ᱟᱵᱚᱢᱟ ᱪᱟᱥᱤᱢᱟ ᱪᱟᱥᱤ ᱠᱟᱱ ᱜᱮᱭᱟ ᱵᱚᱱ ᱡᱚᱛᱚ ᱜᱮᱵᱚᱱ ᱪᱟᱥᱤ ᱠᱟᱱ ᱜᱮᱭᱟ ᱡᱚᱛᱚ ᱞᱮᱠᱟᱱᱟᱜ ᱜᱮᱵᱚᱱ ᱪᱟᱥᱮᱜᱼᱟ ᱛᱚ ᱚᱠᱟ ᱡᱚᱛᱚ ᱜᱮᱵᱚ ᱥᱟᱢᱴᱟᱣ ᱢᱟ ᱟᱨ ᱡᱚᱛᱚ ᱵᱚ ᱥᱮᱬᱟ ᱫᱟᱲᱮᱭᱟᱜᱼᱟ ᱮᱱᱠᱷᱟᱱ ᱟᱵᱚ ᱪᱟᱥᱤ ᱦᱚᱯᱚᱱ ᱵᱚᱱ ᱢᱤᱫᱴᱷᱮᱱ ᱞᱮᱱᱠᱷᱟᱱ ᱢᱤᱫᱴᱟᱝ ᱨᱮᱴ ᱵᱚᱱ ᱫᱚᱦᱚ ᱫᱟᱲᱮᱭᱟᱜᱼᱟ ᱟᱨ ᱱᱚᱣᱟ ᱨᱮᱴ ᱢᱤᱫ ᱨᱮᱴ ᱢᱟᱱᱮ ᱡᱚᱛᱚ ᱦᱚᱲ ᱵᱚ ᱤᱭᱟᱹ ᱫᱟᱲᱮᱭᱟᱜᱢᱟ ᱛᱤᱨᱤᱥ ᱴᱟᱠᱟ ᱜᱮ ᱨᱮᱴ ᱵᱚ ᱫᱚᱦᱚᱭᱢᱟ ᱵᱤᱞᱟᱹᱛᱤ ᱵᱮᱜᱟᱲ ᱵᱟᱝ ᱡᱟᱦᱟᱱᱟᱜ ᱜᱮ ᱢᱤᱫᱴᱟᱝ ᱨᱮᱴ ᱜᱮ ᱛᱟᱦᱮᱸ ᱠᱚᱜᱢᱟ ᱛᱤᱨᱤᱥ ᱵᱟᱝ ᱠᱩᱲᱤᱭᱟ ᱵᱟᱝ ᱪᱚᱞᱞᱤᱥ ᱡᱚᱛᱚ ᱦᱚᱲᱟᱜ ᱠᱟᱛᱷᱟ ᱢᱤᱫ ᱠᱟᱛᱮᱫ ᱵᱚ ᱪᱟᱥᱟ ᱢᱤᱫᱴᱟᱝ ᱨᱮᱴ ᱵᱚ ᱫᱚᱦᱚᱭ ᱠᱷᱟᱱ ᱵᱮᱥ ᱵᱚ ᱧᱟᱢ ᱫᱟᱲᱮᱭᱟᱜᱼᱟ ᱟᱨ ᱵᱚ ᱥᱮᱬᱟ ᱫᱟᱲᱮᱭᱟᱜᱼᱟ ᱤᱭᱟᱹ ᱯᱚᱭᱥᱟ ᱵᱚᱱ ᱨᱳᱡᱽᱜᱟᱨ ᱫᱟᱲᱮᱭᱟᱜᱼᱟ ᱟᱨ ᱱᱚᱜᱼᱚᱭ ᱱᱤᱛᱳᱜᱢᱟ ᱱᱤᱛᱳᱜᱢᱟ ᱵᱤᱜᱽᱜᱟᱱ ᱪᱟᱥ ᱠᱟᱱ ᱛᱟᱵᱚᱣᱟ ᱵᱤᱜᱽᱜᱟᱱ ᱫᱚᱣᱟᱨᱟ ᱪᱟᱥᱢᱟ ᱪᱟᱥ ᱜᱮᱭᱟ ᱵᱚᱱ ᱟᱨ ᱟᱵᱚᱣᱟᱜ ᱱᱚᱜᱼᱚᱭ ᱞᱟᱹᱭᱤᱱᱛᱮ ᱫᱚ ᱵᱟᱝ ᱪᱮᱫ ᱫᱟᱨᱮ ᱨᱚᱦᱚᱭᱛᱮ ᱵᱚᱱ ᱪᱟᱥᱢᱟ ᱡᱚᱛᱚᱣᱟᱜ ᱡᱤᱱᱤᱥ ᱜᱮ ᱟᱨ ᱜᱷᱟᱥ ᱤᱭᱟᱹᱭ ᱞᱟᱹᱜᱤᱫᱛᱮ ᱥᱟᱯᱷᱟᱭᱢᱟ ᱟᱨ ᱟᱨ ᱱᱚᱜᱼᱚᱭ ᱵᱚᱱ ᱪᱟᱥᱤ ᱢᱟᱵᱚᱱ ᱪᱟᱥᱤ ᱠᱟᱱ ᱜᱮᱭᱟ ᱡᱚᱛᱚ ᱠᱚ ᱵᱟᱲᱟᱭ ᱜᱮᱭᱟ ᱦᱮᱞᱮᱜ ᱟᱵᱚ ᱢᱤᱫᱴᱟᱝ ᱨᱮᱴᱛᱮ ᱡᱚᱛᱚ ᱵᱚ ᱟᱹᱠᱷᱨᱤᱧ ᱫᱟᱲᱮᱭᱟᱜᱼᱟ ᱱᱚᱜᱼᱚᱭ ᱱᱤᱛᱳᱜᱢᱟ ᱥᱚᱨᱠᱟᱨ ᱦᱚᱸ ᱟᱹᱰᱤ ᱞᱮᱠᱟᱱ ᱢᱮᱥᱤᱱᱟᱨᱤ ᱚᱰᱳᱠᱮᱜᱼᱼᱟ ᱢᱮᱥᱤᱱ ᱫᱚᱣᱟᱨᱟ ᱦᱚᱸ ᱯᱟᱣᱟᱨ ᱴᱤᱞᱟᱨ ᱵᱟᱝ ᱴᱨᱟᱠᱴᱚᱨ ᱚᱱᱟᱛᱮ ᱦᱚᱸ ᱪᱟᱥ ᱦᱩᱭᱩᱜ ᱠᱟᱱ ᱜᱮᱭᱟ ᱟᱨ ᱟᱨ ᱱᱟᱯᱟᱭ ᱜᱮ ᱦᱩᱭᱩᱜ ᱤᱭᱟᱹᱜ ᱠᱟᱱᱟ ᱟᱹᱰᱤ ᱪᱮᱨᱦᱟ ᱜᱷᱟᱥ ᱠᱚ ᱜᱩᱡᱩᱜ ᱠᱟᱱᱟ ᱟᱨ ᱥᱟᱯᱷᱟ ᱫᱟᱲᱮᱭᱟᱜ ᱠᱟᱱᱟᱭ ᱵᱟᱨ ᱵᱟᱨ ᱥᱟᱯᱷᱟᱭᱢᱟ ᱵᱟᱲᱮ ᱵᱟᱹᱫᱽ ᱤᱭᱟᱹ ᱠᱚ ᱤᱭᱟᱹ ᱠᱚ ᱪᱮ ᱤᱭᱟᱹ ᱠᱟᱛᱮᱫ ᱨᱟᱱ ᱟᱵᱟᱨ ᱨᱟᱥᱟᱭᱱᱤᱠ ᱵᱟᱝ ᱟᱵᱚ ᱱᱚᱜᱼᱚᱭ ᱫᱟᱜ ᱠᱚᱵᱚ ᱞᱟᱜᱟᱣᱢᱟ ᱡᱳᱭᱵᱚ ᱥᱟᱨ ᱠᱚᱵᱚᱱ ᱞᱟᱜᱟᱣᱢᱟ ᱟᱵᱚ ᱫᱮᱥᱤ ᱢᱟᱱᱮ ᱜᱳᱵᱚᱨ ᱠᱷᱛ ᱵᱚᱱ ᱵᱟᱝ ᱜᱩᱨᱤᱡ ᱛᱮᱵᱚ ᱪᱟᱥᱢᱟ ᱵᱟᱝ ᱡᱟᱹᱲᱤ ᱡᱚᱵᱨᱟ ᱛᱮᱵᱚᱱ ᱪᱟᱥ ᱫᱟᱲᱮᱭᱟᱜᱼᱟ ᱚᱱᱟ ᱛᱮᱫᱚ ᱵᱮᱥ ᱦᱩᱭᱩᱜᱼᱟ ᱟᱨ ᱦᱚᱲᱢᱚ ᱨᱮᱭᱟᱜ ᱤᱯᱷᱮᱠᱴ ᱫᱚ ᱵᱟᱭ ᱦᱤᱡᱩᱜᱼᱟ ᱟᱡᱟᱨ ᱵᱤᱢᱟᱨ ᱦᱚᱸ ᱵᱟᱭ ᱦᱩᱭᱩᱜᱼᱟ